ᱥᱮᱨᱢᱟ ᱨᱮ ᱟᱹᱰᱤ ᱜᱟᱱ ᱟᱵᱚ ᱤᱯᱤᱞ ᱵᱚᱱ ᱧᱮᱞ ᱧᱟᱢ ᱠᱚᱣᱟ ᱟᱨ ᱱᱚᱣᱟ ᱱᱩᱠᱩ ᱡᱟᱦᱟᱸᱭ ᱤᱯᱤᱞ ᱠᱚ ᱢᱮᱱᱟᱜ ᱠᱚᱣᱟ ᱱᱩᱠᱩ ᱠᱚ ᱤᱯᱤᱞ ᱟᱵᱚᱣᱟᱜ ᱡᱤᱭᱚᱱ ᱨᱮ ᱟᱹᱰᱤ ᱟᱹᱰᱤ ᱠᱟᱹᱢᱤ ᱨᱮᱠᱚ ᱦᱤᱡᱩᱜᱼᱟ ᱟᱵᱚ ᱡᱩᱫᱤ ᱵᱚᱱ ᱧᱮᱞ ᱠᱚᱣᱟ ᱢᱮᱱᱟᱜ ᱠᱚᱣᱟ ᱱᱚᱝᱠᱟ ᱜᱮ ᱯᱟᱨᱠᱚᱢ ᱤᱯᱤᱞ ᱥᱮ ᱵᱩᱷᱨᱠᱟᱹᱜ ᱤᱯᱤᱞ ᱥᱮ ᱟᱨᱚ ᱟᱭᱢᱟ ᱟᱭᱢᱟ ᱤᱯᱤᱞ ᱢᱮᱱᱟᱜ ᱠᱚᱣᱟ ᱡᱟᱦᱟᱸᱭ ᱠᱚ ᱤᱯᱤᱞ ᱫᱚ ᱟᱵᱚᱣᱟᱜ ᱪᱟᱞᱟᱜ ᱠᱟᱱ ᱫᱤᱱ ᱨᱮ ᱥᱮ ᱟᱵᱚᱣᱟᱜ ᱱᱚᱣᱟ ᱥᱚᱢᱚᱭ ᱵᱟᱲᱟᱭᱪᱚ ᱞᱟᱹᱜᱤᱫ ᱟᱹᱰᱤ ᱟᱹᱰᱤ ᱵᱷᱩᱱᱤᱠᱟᱭ ᱦᱟᱛᱟᱣᱟ ᱟᱵᱚ ᱵᱚᱱ ᱵᱟᱲᱟᱭᱟ ᱡᱟᱦᱟᱸᱭ ᱵᱷᱩᱨᱠᱟᱹᱜ ᱤᱯᱤᱞ ᱵᱚᱱ ᱢᱮᱛᱟ ᱠᱚ ᱠᱟᱱᱟ ᱱᱩᱭ ᱵᱷᱩᱨᱠᱟᱹᱜ ᱤᱯᱤᱞ ᱫᱚ ᱵᱷᱳᱨ ᱵᱷᱳᱨ ᱵᱮᱞᱟᱭ ᱨᱟᱠᱟᱵᱚᱜᱼᱟᱭ ᱥᱮ ᱵᱷᱳᱨ ᱵᱷᱳᱨ ᱥᱳᱢᱳᱭᱮ ᱨᱟᱠᱟᱵᱟᱭ ᱡᱟᱦᱟᱸ ᱫᱚ ᱱᱤᱛ ᱧᱮᱞ ᱠᱟᱛᱮ ᱟᱵᱚ ᱵᱚᱱ ᱵᱟᱲᱟᱭ ᱧᱟᱢᱟ ᱡᱮ ᱦᱮᱸ ᱱᱤᱛᱳᱜ ᱫᱚ ᱥᱮᱛᱟᱜ ᱦᱤᱡᱩᱜ ᱠᱟᱱᱟ ᱢᱮᱱ ᱛᱮ